ᱦᱮᱞᱳ ᱱᱚᱣᱟ ᱜᱮᱥ ᱮᱡᱮᱱᱥᱤ ᱜᱳᱵᱤᱱᱫᱯᱩᱨ ᱜᱮ ᱞᱟᱜᱟᱣ ᱠᱟᱱᱟ ᱛᱚ ᱚ ᱚᱸᱰᱮ ᱜᱮᱥ ᱧᱟᱢ ᱠᱟᱱ ᱜᱮᱭᱟ ᱥᱮ ᱱᱤᱛᱚᱝ ᱦᱚᱸ ᱚᱻ ᱛᱤᱱᱟᱹᱜ ᱛᱤᱱᱟᱹᱜ ᱠᱤᱞᱳᱣᱟᱜ ᱧᱟᱢᱚᱜ ᱠᱟᱱᱟ ᱦᱮᱸ ᱦᱮᱸ ᱦᱳᱭ ᱤᱧᱫᱚ ᱟᱞᱮᱭᱟᱜ ᱯᱚᱨᱤᱵᱟᱨ ᱛᱟᱞᱮ ᱥᱮᱬᱟ ᱜᱮᱫᱚ ᱮᱱᱠᱷᱟᱱ ᱫᱚ ᱥᱮᱬᱟᱣᱟᱜ ᱥᱤᱞᱤᱱᱰᱟᱨ ᱜᱮ ᱦᱩᱱᱟᱹᱝ ᱤᱧ ᱧᱟᱢ ᱠᱟᱱᱟ ᱦᱮᱸ ᱦᱳᱭ ᱦᱮᱸ ᱦᱳᱭ ᱦᱳᱭ ᱚ ᱮᱱᱠᱷᱟᱱ ᱫᱚ ᱚᱱᱟ ᱨᱮᱱᱟᱝ ᱜᱚᱱᱚᱝ ᱠᱚᱫᱚ ᱛᱤᱱᱟᱹᱜ ᱛᱤᱱᱟᱹᱜ ᱦᱮᱸ ᱟᱨ ᱯᱟᱸᱪ ᱠᱤᱞᱳᱣᱟᱜ ᱫᱚ ᱚ ᱯᱟᱸᱥᱥᱚ ᱚ ᱮᱱᱠᱷᱟᱱ ᱫᱚ ᱛᱤᱥ ᱠᱚᱛᱮᱢ ᱥᱮᱴᱮᱨ ᱠᱟᱜᱼᱟ ᱦᱳᱭ ᱦᱚᱞᱟᱜᱮ ᱫᱟᱠᱟᱧ ᱪᱚᱸᱫᱟ ᱞᱮᱫᱟ ᱛᱟᱦᱮᱱ ᱟᱫᱚ ᱪᱟᱵᱟᱭᱮᱱᱟ ᱜᱮᱥ ᱜᱮ ᱮᱱᱠᱷᱟᱱ ᱚᱱᱟᱜᱤᱧ ᱢᱮᱱᱮᱫᱼᱟ ᱛᱤᱥ ᱠᱚᱛᱮᱢ ᱥᱮᱴᱮᱨ ᱠᱟᱜᱼᱟ ᱟᱨ ᱛᱤᱱᱟᱹᱜ ᱮᱢ ᱞᱟᱹᱭ ᱠᱮᱜᱼᱟ ᱚᱱᱟ ᱨᱮᱱᱟᱝ ᱫᱚ ᱥᱳᱞᱳ ᱠᱤᱞᱳᱣᱟᱜ ᱫᱚ ᱵᱟᱨᱚᱥᱚ ᱮᱱᱠᱷᱟᱱ ᱵᱟᱨᱚᱥᱚ ᱢᱟ ᱟᱹᱰᱤ ᱰᱷᱮᱨᱮᱢ ᱞᱟᱹᱭᱮᱫ ᱫᱚ ᱫᱟᱢ ᱢᱟ ᱚ ᱚ ᱩᱱᱠᱩᱣᱟᱜ ᱪᱟᱨᱡᱮᱢ ᱦᱟᱛᱟᱣᱮᱫᱼᱟ ᱟᱪᱪᱷᱟ ᱮᱱᱠᱷᱟᱱ ᱫᱚ ᱤᱭᱟᱹ ᱢᱟᱲᱟᱝ ᱢᱟᱲᱟᱝ ᱢᱟ ᱯᱷᱨᱤ ᱯᱷᱨᱤ ᱠᱚᱛᱮ ᱠᱚ ᱮᱢᱚᱜ ᱠᱟᱱ ᱫᱚ ᱱᱤᱛᱚᱝ ᱫᱚ ᱯᱷᱨᱤ ᱠᱚᱛᱮ ᱫᱚ ᱵᱟᱯᱮ ᱯᱮᱨᱮᱡᱮᱫᱼᱟ ᱮᱱᱠᱷᱟᱱ ᱯᱨᱚᱛᱷᱚᱢ ᱵᱟᱨ ᱜᱮ ᱦᱟᱸᱜ ᱯᱷᱨᱤ ᱛᱮᱫᱚ ᱟᱨ ᱤᱱᱟᱹ ᱯᱚᱨᱮ ᱛᱮᱫᱚ ᱯᱩᱭᱥᱟᱹ ᱞᱟᱜᱟᱜ ᱜᱮᱭᱟ ᱦᱮᱸ ᱦᱮᱸ ᱦᱳᱭ ᱢᱮᱱᱮᱫ ᱦᱟᱸᱜ ᱱᱤᱛᱚᱝ ᱦᱟᱸᱜ ᱤᱭᱟᱹ ᱯᱮᱯᱟᱨ ᱠᱚᱨᱮ ᱮᱢᱮᱫ ᱫᱚ ᱦᱟᱡᱟᱨ ᱴᱟᱠᱟ ᱮᱱᱠᱷᱟᱱᱤᱧ ᱢᱮᱱᱮᱫᱼᱟ ᱦᱟᱡᱟᱨ ᱴᱟᱠᱟ ᱠᱟᱛᱮᱫ ᱜᱮ ᱦᱟᱸᱜ ᱦᱮᱸ ᱦᱮᱸ ᱚ ᱦᱳᱭ ᱦᱳᱭ ᱦᱮᱸ ᱦᱳᱭ ᱦᱮᱸ ᱦᱳᱭ ᱛᱚ ᱦᱳᱭ ᱛᱚᱵᱮ ᱮᱱᱠᱷᱟᱱ ᱜᱟᱯᱟ ᱦᱩᱱᱟᱹᱝ ᱮᱢ ᱟᱹᱜᱩᱭᱟ ᱵᱟᱭ ᱜᱟᱱᱚᱜᱼᱟ ᱦᱮᱸ ᱦᱮᱸ ᱟᱨ ᱦᱳᱭ ᱥᱮᱛᱟᱜ ᱵᱮᱲᱟ ᱦᱮᱸ ᱫᱚᱥ ᱵᱟᱡᱮ ᱱᱚ ᱫᱚᱥ ᱵᱟᱡᱮ ᱚ ᱦᱳᱭ ᱫᱚᱥ ᱵᱟᱡᱮ ᱵᱟᱫᱽ ᱜᱮ ᱦᱟᱸᱜ ᱟᱫᱚ ᱤᱭᱟᱹ ᱦᱮᱸ ᱟᱨ ᱤᱭᱟᱹ ᱫᱚ ᱪᱮᱫ ᱠᱚ ᱢᱮᱛᱟᱫᱼᱟ ᱟᱨ ᱮᱰᱨᱮᱹᱥ ᱠᱚᱫᱚᱢ ᱵᱟᱲᱟᱭ ᱜᱮᱭᱟ ᱪᱮ ᱦᱮᱸ ᱛᱚ ᱴᱷᱤᱠ ᱜᱮᱭᱟ ᱴᱷᱤᱠ ᱜᱮᱭᱟ ᱛᱚᱵᱮ ᱥᱮᱴᱮᱨ ᱠᱟᱜ ᱢᱮ ᱦᱟᱸᱜ ᱦᱮᱸ ᱦᱮᱸ